ᱱᱟᱜᱟᱢ ᱫᱚ ᱡᱟᱦᱟᱸ ᱪᱟᱞᱟᱣ ᱯᱟᱨᱚᱢᱟᱠᱟᱱ ᱜᱷᱚᱴᱚᱱᱟ ᱵᱟᱹᱲᱤ ᱠᱚ ᱜᱷᱚᱴᱚᱱᱟ ᱡᱤᱱᱤᱥ ᱠᱚ ᱚᱞ ᱛᱚᱞ ᱠᱟᱛᱮᱫ ᱛᱟᱦᱮᱸ ᱠᱚᱜᱼᱟ ᱚᱱᱟ ᱜᱮᱦᱟᱸᱜ ᱱᱟᱜᱟᱢ ᱵᱚᱱ ᱢᱮᱛᱟᱜᱼᱟ ᱱᱚᱣᱟ ᱨᱮᱱᱟᱝ ᱟᱵᱚᱨᱮᱱ ᱟᱜᱟᱢ ᱫᱟᱨᱟᱢ ᱜᱤᱫᱽᱨᱟᱹ ᱯᱤᱫᱽᱨᱟᱹ ᱠᱚ ᱟᱨ ᱟᱵᱚ ᱱᱟᱜᱟᱢ ᱫᱟᱨᱟᱢ ᱵᱟᱧᱪᱟᱣ ᱫᱚᱦᱚᱭ ᱞᱟᱜᱟᱫ ᱚᱱᱟ ᱞᱟᱜᱟᱫ ᱱᱟᱜᱟᱢ ᱫᱚ ᱫᱚᱨᱠᱟᱨᱚᱜᱼᱟ